ᱟᱞᱮ ᱫᱚ ᱟᱞᱮ ᱯᱚᱨᱤᱵᱟᱨ ᱫᱚ ᱟᱹᱰᱤ ᱱᱟᱯᱟᱭ ᱥᱮ ᱟᱹᱰᱤ ᱢᱚᱡᱽ ᱛᱮᱜᱮ ᱞᱮ ᱛᱟᱦᱮᱱᱟ ᱟᱨ ᱟᱹᱰᱤ ᱨᱟᱹᱥᱠᱟᱹ ᱛᱮᱜᱮ ᱡᱟᱦᱟᱱᱟᱜ ᱠᱟᱹᱢᱤ ᱠᱚᱨᱮᱱᱟᱜ ᱦᱚᱸ ᱢᱚᱡᱽ ᱜᱮᱞᱮ ᱠᱟᱹᱢᱤᱭᱟ ᱟᱨ ᱨᱟᱹᱥᱠᱟᱹ ᱛᱮᱜᱮ ᱟᱨ ᱯᱚᱨᱤᱵᱟᱨ ᱥᱚᱦᱚ ᱞᱮ ᱪᱟᱞᱟᱜᱼᱟ ᱡᱟᱦᱟᱸ ᱥᱮᱜ ᱫᱟᱬᱟ ᱵᱟᱲᱟᱭ ᱢᱚᱡᱽ ᱜᱮ ᱟᱨ ᱚᱱᱮ ᱵᱟᱯᱞᱟ ᱠᱚᱥᱮ ᱯᱮᱲᱟ ᱦᱚᱲᱚᱜ ᱠᱚ ᱡᱟᱦᱟᱸ ᱛᱮᱜᱮ ᱨᱟᱹᱥᱠᱟᱹ ᱜᱮ ᱟᱨ ᱢᱚᱡᱽ ᱜᱮ ᱟᱨ ᱯᱚᱨᱤᱵᱟᱨ ᱥᱚᱦᱚ ᱜᱮᱞᱮ ᱪᱟᱞᱟᱜᱼᱟ ᱟᱞᱮ ᱫᱚ